ᱤᱧᱟᱹᱜ ᱯᱷᱟᱥᱴ ᱯᱨᱚᱰᱟᱠᱴ ᱯᱚᱡᱮᱴᱤᱵᱷ ᱤᱠᱥᱯᱨᱤᱭᱮᱥ ᱫᱚ ᱦᱩᱭᱩᱜ ᱠᱟᱱᱟ ᱜᱟᱢᱟᱢ ᱜᱟᱢᱟᱢ ᱫᱚ ᱥᱟᱶᱦᱮᱫ ᱨᱮᱱᱟᱜ ᱢᱤᱫ ᱢᱟᱨᱟᱝ ᱦᱤᱸᱥ ᱠᱟᱱᱟ ᱥᱟᱶᱦᱮᱫ ᱨᱮᱱᱟᱜ ᱜᱮᱞᱵᱟᱨ ᱜᱚᱴᱟᱝ ᱦᱤᱸᱥ ᱢᱩᱫᱽ ᱨᱮ ᱜᱟᱢᱟᱢ ᱫᱚ ᱢᱟᱨᱟᱝ ᱦᱤᱸᱥ ᱠᱟᱱᱟ ᱜᱟᱢᱟᱢ ᱨᱮᱫᱚ ᱟᱭᱢᱟ ᱪᱩᱨᱤᱛ ᱪᱤᱛᱟᱹᱨ ᱟᱛᱮᱜ ᱥᱟᱵ ᱨᱟᱠᱟᱵᱚᱜᱼᱟ ᱜᱟᱢᱟᱢ ᱨᱮᱫᱚ ᱥᱟᱶᱦᱮᱫ ᱨᱮᱱᱟᱜ ᱵᱟᱥᱛᱚᱵᱽ ᱪᱤᱛᱟᱹᱨ ᱠᱚ ᱥᱟᱵ ᱨᱟᱠᱟᱵᱚᱜᱼᱟ ᱵᱟᱥᱛᱚᱵᱽ ᱧᱮᱧᱮᱞᱚᱝ ᱨᱮᱱᱟᱜ ᱡᱷᱟᱞᱟᱠ ᱫᱚ ᱜᱟᱢᱟᱢ ᱨᱮᱜᱮ ᱧᱮᱞ ᱧᱟᱢᱚᱜᱼᱟ ᱜᱟᱢᱟᱢ ᱫᱚ ᱛᱩᱨᱩᱭ ᱜᱚᱴᱟᱝ ᱛᱮᱛᱮᱫᱽ ᱟᱛᱮᱫ ᱚᱞᱚᱜᱚᱜᱼᱟ ᱜᱟᱢᱟᱢ ᱛᱟᱞᱟ ᱛᱮ ᱜᱟᱢᱟᱢᱤᱭᱟᱹᱣᱟᱜ ᱵᱷᱟᱹᱵᱤᱛ ᱵᱤᱥᱲᱤ ᱟᱠᱟᱨ ᱛᱮ ᱯᱟᱥᱱᱟᱣ ᱫᱟᱲᱮᱭᱟᱜᱼᱟᱭ